ᱟᱞᱮ ᱟᱹᱛᱩ ᱨᱮᱭᱟᱜ ᱤᱛᱩᱱ ᱟᱥᱲᱟ ᱨᱮ ᱵᱷᱟᱹᱞᱤᱼᱵᱷᱟᱹᱞᱤ ᱵᱮᱵᱚᱥᱛᱟ ᱢᱮᱱᱟᱜ ᱟᱠᱟᱫᱟ ᱠᱩᱲᱤ ᱜᱤᱫᱽᱨᱟᱹ ᱟᱞᱟᱫᱟ ᱠᱚᱲᱟ ᱜᱤᱫᱽᱨᱟᱹ ᱟᱞᱟᱫᱟ ᱴᱚᱭᱞᱮᱴ ᱵᱮᱵᱚᱥᱛᱟ ᱢᱮᱱᱟᱜ ᱟᱠᱟᱫᱟ ᱵᱷᱟᱹᱜᱤ ᱧᱩᱭ ᱫᱟᱜ ᱵᱮᱵᱚᱥᱛᱟ ᱢᱮᱱᱟᱜ ᱟᱠᱟᱫᱟ ᱞᱟᱭᱵᱨᱤᱨᱤ ᱢᱮᱱᱟᱜ ᱟᱠᱟᱫᱟ ᱟᱨᱚ ᱟᱭᱢᱟ ᱠᱤᱪᱷᱩ ᱢᱮᱱᱟᱜ ᱟᱠᱟᱫᱟ ᱟᱨ ᱤᱛᱩᱱ ᱟᱥᱲᱟ ᱯᱟᱥ ᱨᱮ ᱢᱤᱫᱴᱮᱱ ᱯᱷᱩᱴᱵᱚᱞ ᱢᱟᱴᱷ ᱛᱟᱦᱮᱸ ᱞᱮᱱ ᱠᱷᱟᱱ ᱟᱨᱚ ᱵᱷᱟᱹᱜᱤ ᱦᱩᱭᱩᱜᱼᱟ